ᱦᱟᱹᱠᱩ ᱥᱟᱵ ᱫᱚ ᱵᱟᱱᱟᱨ ᱛᱤ ᱛᱮᱜᱮ ᱜᱟᱱᱚᱜᱼᱟ ᱵᱟᱱᱟᱨ ᱛᱤᱛᱮ ᱵᱟᱢ ᱥᱟᱵ ᱠᱚ ᱠᱷᱟᱱ ᱵᱟᱝ ᱜᱟᱱᱚᱜᱼᱟ ᱟᱨ ᱵᱟᱹᱨᱰᱩ ᱫᱚ ᱟᱹᱰᱤ ᱞᱮᱠᱟᱱᱟᱜ ᱢᱮᱱᱟᱜᱼᱟ ᱵᱮᱥ ᱵᱟᱹᱨᱰᱩ ᱦᱚᱸ ᱢᱮᱱᱟᱜᱼᱟ ᱟᱨ ᱵᱟᱹᱲᱤᱡ ᱵᱟᱹᱨᱰᱩ ᱦᱚᱸ ᱢᱮᱱᱟᱜᱼᱟ ᱛᱳ ᱵᱟᱹᱲᱤᱡ ᱵᱟᱹᱨᱰᱩ ᱥᱮᱫ ᱛᱮ ᱛᱟᱲᱟᱢ ᱞᱮᱠᱷᱟᱱ ᱫᱚ ᱵᱟᱹᱲᱤᱡ ᱜᱮ ᱦᱩᱭᱩᱜᱼᱟ ᱟᱨ ᱵᱮᱥ ᱵᱟᱹᱨᱰᱩ ᱦᱚᱭᱦᱤᱸᱥᱤᱫ ᱥᱮᱫ ᱛᱮᱢ ᱪᱟᱞᱟᱜ ᱠᱷᱟᱱ ᱫᱚ ᱟᱹᱰᱤ ᱜᱮ ᱱᱟᱯᱟᱭᱚᱜᱼᱟ ᱟᱫᱚ ᱵᱟᱹᱲᱤᱡ ᱵᱟᱹᱨᱰᱩ ᱦᱚᱭᱦᱤᱸᱥᱤᱫ ᱛᱮᱫᱚ ᱚᱠᱚᱭ ᱦᱚᱸ ᱵᱟᱝ ᱵᱚ ᱛᱟᱲᱟᱢᱟ ᱟᱨ ᱱᱚᱣᱟ ᱠᱚ ᱟᱸᱡᱚᱢ ᱠᱟᱛᱮᱫ ᱡᱚᱛᱚ ᱦᱚᱲ ᱵᱚ ᱵᱟᱲᱟᱭ ᱢᱟ